ᱤᱧ ᱢᱤᱫ ᱫᱷᱟᱹᱣ ᱥᱮᱨᱮᱧ ᱨᱮᱠᱚᱨᱰᱤᱝ ᱨᱮᱠᱚᱨᱰᱤᱝ ᱥᱮᱥᱚᱱ ᱞᱟᱹᱜᱤᱫ ᱤᱧ ᱪᱟᱞᱟᱣ ᱞᱮᱱᱟ ᱚᱱᱟ ᱫᱚ ᱦᱩᱭᱩᱜ ᱠᱟᱱᱟ ᱥᱚᱨᱦᱟᱭ ᱥᱮᱨᱮᱧ ᱟᱨ ᱚᱱᱟ ᱨᱮᱠᱚᱨᱰᱤᱝ ᱫᱚ ᱟᱹᱰᱤ ᱵᱷᱟᱜᱮ ᱦᱩᱭᱞᱮᱱᱟ ᱟᱨ ᱤᱧᱤᱧ ᱟᱥᱚᱜᱼᱟ ᱡᱮ ᱱᱚᱝᱠᱟ ᱜᱮ ᱟᱨᱚ ᱥᱮᱨᱮᱧ ᱠᱚ ᱨᱮᱠᱨᱰᱤᱝᱚᱜᱼᱢᱟ ᱥᱮ ᱱᱚᱝᱠᱟᱜᱮ ᱥᱮᱨᱮᱧ ᱠᱚ ᱪᱟᱞᱟᱣ ᱤᱫᱤᱜ ᱢᱟ ᱥᱮ ᱥᱮᱨᱮᱧ ᱤᱫᱤ ᱢᱟᱵᱚᱱ ᱟᱨ ᱱᱚᱝᱠᱟ ᱜᱮ ᱨᱮᱠᱚᱨᱰᱤᱝᱚᱜᱼᱢᱟ ᱤᱧᱟᱹᱜ ᱢᱮᱱ ᱞᱮᱠᱟᱛᱮᱫᱚ ᱱᱚᱣᱟ ᱫᱚ ᱟᱞᱚ ᱟᱫᱚᱜ ᱢᱟ ᱥᱮ ᱟᱞᱚ ᱟᱫ ᱥᱟᱹᱨᱤᱜᱼᱢᱟ ᱱᱚᱝᱠᱟ ᱜᱮ ᱡᱟᱭᱡᱩᱜᱽ ᱥᱮᱨᱮᱧ ᱠᱚ ᱨᱮᱠᱚᱨᱰᱤᱝᱚᱜᱼᱢᱟ ᱥᱮ ᱥᱮᱨᱮᱧ ᱢᱟᱠᱚ ᱟᱨᱵᱚᱱ ᱥᱮᱨᱮᱧ ᱤᱫᱤᱭᱟ ᱟᱨ ᱱᱚᱝᱠᱟ ᱜᱮ ᱨᱮᱠᱚᱨᱰᱤᱝ ᱪᱟᱞᱟᱜᱼᱢᱟ ᱚᱱᱟᱠᱷᱟᱱ ᱫᱚ ᱟᱹᱰᱤ ᱵᱷᱟᱜᱮ ᱦᱩᱭᱩᱜᱼᱟ